ᱵᱷᱟᱨᱚᱛ ᱨᱮᱱᱟᱜ ᱞᱟᱹᱭᱠᱟᱹᱨ ᱥᱟᱬᱮᱥᱤᱭᱟᱹ ᱠᱚᱫᱚ ᱚᱠᱚᱭ ᱚᱠᱚᱭ ᱱᱚᱝᱠᱟᱜᱮ ᱵᱷᱟᱨᱚᱛ ᱨᱮᱭᱟᱜ ᱥᱟᱬᱮᱥᱤ ᱞᱟᱦᱟᱛᱮ ᱛᱟᱦᱮᱸᱜ ᱞᱮᱱᱟ ᱡᱚᱜᱚᱫᱤᱥ ᱪᱚᱱᱫᱽᱨᱚ ᱵᱚᱥᱩ ᱢᱤᱫᱴᱟᱝ ᱵᱤᱜᱽᱜᱟᱱᱤ ᱛᱟᱦᱮᱸ ᱞᱮᱱᱟ ᱟᱹᱰᱤ ᱦᱚᱲ ᱯᱚᱥᱩ ᱵᱤᱜᱽᱜᱟᱱᱤ ᱠᱚᱠᱚ ᱛᱟᱦᱮᱸᱜ ᱞᱮᱱᱟ ᱟᱪᱟᱨᱡᱚ ᱟᱪᱟᱨᱡᱚ ᱡᱚᱜᱚᱫᱤᱥ ᱪᱚᱱᱫᱨᱚ ᱵᱚᱥᱩ ᱟᱨ ᱰᱟᱠᱛᱟᱨ ᱮ ᱯᱤ ᱡᱤ ᱟᱵᱽᱫᱩᱞ ᱠᱟᱞᱟᱢ ᱩᱱᱤ ᱦᱚᱸ ᱢᱤᱫᱴᱟᱝ ᱵᱤᱜᱽᱜᱟᱱᱤ ᱛᱟᱦᱮᱸᱜ ᱞᱮᱱᱟ ᱟᱨᱚ ᱱᱮᱛᱟᱨ ᱱᱟᱣᱟ ᱱᱟᱣᱟ ᱟᱹᱰᱤ ᱨᱚᱠᱚᱢ ᱡᱤᱵᱽ ᱵᱤᱜᱽᱜᱟᱱᱤ ᱯᱚᱫᱟᱨᱛᱷᱚ ᱵᱤᱜᱽᱜᱟᱱᱤ ᱨᱟᱥᱟᱭᱚᱱᱚᱱ ᱵᱤᱜᱽᱜᱟᱱᱤ ᱠᱚ ᱵᱤᱵᱷᱤᱱᱱᱚ ᱨᱚᱠᱚᱢ ᱦᱚᱲ ᱠᱚ ᱦᱤᱡᱩᱜ ᱠᱟᱱᱟ ᱵᱤᱵᱷᱤᱱᱱᱚ ᱨᱚᱠᱚᱢ ᱟᱨᱚ ᱠᱚ ᱛᱚᱭᱨᱤᱭ ᱫᱟ ᱟᱹᱰᱤ ᱠᱤᱪᱷᱩ ᱨᱮ ᱟᱹᱰᱤ ᱠᱤᱪᱷᱩ ᱟᱹᱰᱤ ᱠᱤᱪᱷᱩ ᱨᱮᱱᱟᱜ ᱱᱤ ᱟᱹᱰᱤ ᱠᱤᱪᱷᱩ ᱨᱮᱱᱟᱜ ᱨᱟᱥᱟᱭᱚᱱᱤᱠ ᱵᱤᱫᱽᱫᱟ ᱠᱟᱛᱮᱫ ᱟᱹᱰᱤ ᱠᱤᱪᱷᱩ ᱯᱚᱨᱚᱡᱩ ᱟᱹᱰᱤ ᱟᱹᱰᱤ ᱠᱤᱪᱷᱩ ᱨᱮᱱᱟᱜ ᱟᱵᱚ ᱠᱚ ᱯᱨᱚᱡᱩᱠᱛᱤ ᱟᱵᱚ ᱩᱱᱱᱚᱛᱤ ᱞᱟᱹᱜᱤᱫ ᱟᱹᱰᱤ ᱠᱤᱪᱷᱩ ᱨᱟᱱ ᱠᱚ ᱨᱟᱱ ᱠᱚ ᱢᱟᱱᱮ ᱨᱟᱱ ᱨᱮᱱᱟᱜ ᱛᱟᱨᱯᱚᱨᱮ ᱯᱚᱥᱩ ᱵᱤᱜᱽᱜᱟᱱᱤ ᱛᱟᱨᱯᱚᱨᱮ ᱯᱚᱫᱟᱨᱛᱷᱚ ᱵᱤᱜᱽᱜᱟᱱᱤ ᱵᱤᱵᱷᱤᱱᱱᱚ ᱨᱚᱠᱚᱢ ᱦᱚᱲ ᱱᱮᱛᱟᱨ ᱱᱚᱜᱼᱚᱭ ᱱᱟ ᱯᱨᱚᱡᱩᱠᱛᱤ ᱥᱟᱝᱛᱮᱠᱚ ᱪᱟᱞᱟᱜ ᱠᱟᱱᱟ ᱡᱮᱢᱚᱱ ᱡᱮᱢᱚᱱ ᱤᱥᱨᱳ ᱵᱤᱜᱽᱜᱟᱱᱤ ᱤᱥᱨᱳ ᱨᱮᱱ ᱵᱤᱜᱽᱜᱟᱱᱤ ᱡᱟᱦᱟᱸᱭ ᱩᱱᱠᱩ ᱪᱚᱱᱫᱽᱨᱚ ᱡᱟᱱ ᱠᱚ ᱛᱩᱜ ᱞᱮᱫᱟ ᱩᱝᱠᱩ ᱦᱚᱸ ᱚᱱᱟ ᱦᱚᱸ ᱵᱤᱜᱽᱜᱟᱱᱤ ᱢᱤᱜᱴᱮᱱ ᱵᱤᱜᱽᱜᱟᱱᱤ ᱛᱟᱦᱮᱸᱜ ᱞᱮᱱᱟ ᱠᱚ ᱟᱵᱚ ᱟᱹᱰᱤ ᱥᱟᱱᱛᱟᱲ ᱦᱚᱲ ᱚᱸᱰᱮ ᱚᱸᱰᱮ ᱟᱹᱰᱤ ᱦᱚᱲ ᱥᱟᱱᱛᱟᱲ ᱦᱚᱲ ᱦᱚᱸ ᱚᱱᱟ ᱤᱥᱨᱳ ᱨᱮ ᱛᱟᱦᱮᱸᱜ ᱞᱮᱱᱟ ᱠᱚ ᱛᱚ ᱚᱱᱟ ᱟᱹᱰᱤ ᱨᱚᱠᱚᱢ ᱵᱤᱜᱽᱜᱟᱱᱤ ᱱᱚᱜᱼᱚᱭ ᱱᱟ ᱟᱵᱚ ᱟᱵᱚ ᱱᱚᱜᱼᱚᱭ ᱱᱟ